ᱦᱮᱸ ᱜᱚᱢᱠᱮ ᱡᱚᱦᱟᱨ ᱡᱚᱦᱟᱨ ᱦᱮᱸ ᱞᱟᱹᱭ ᱵᱮᱱ ᱯᱩᱨᱩᱞᱤᱭᱟᱹ ᱦᱚᱱᱚᱛ ᱨᱮᱫᱚ ᱜᱚᱢᱠᱮ ᱢᱮᱱ ᱞᱮᱠᱷᱟᱱ ᱫᱚ ᱱᱚᱰᱮ ᱫᱚ ᱟᱹᱰᱤ ᱜᱚᱴᱟᱝ ᱜᱮ ᱠᱷᱮᱞ ᱢᱮᱱᱟᱜᱼᱟ ᱡᱮᱢᱚᱱ ᱯᱷᱩᱴᱵᱚᱞ ᱟᱨ ᱠᱨᱤᱠᱮᱴ ᱟᱨ ᱵᱷᱚᱞᱤᱵᱚᱞ ᱦᱮᱸ ᱛᱟᱨᱯᱚᱨ ᱟᱨᱚ ᱠᱨᱟᱢᱵᱳᱨᱰ ᱱᱚᱝᱠᱟ ᱟᱨᱚ ᱟᱭᱢᱟ ᱜᱚᱴᱟᱝ ᱠᱷᱮᱞ ᱜᱮ ᱢᱮᱱᱟᱜ ᱟᱛᱚ ᱡᱟᱦᱟᱸ ᱢᱟᱨᱟᱝ ᱢᱟᱨᱟᱝ ᱠᱷᱮᱞ ᱚᱱᱟ ᱯᱷᱩᱴᱵᱚᱞ ᱠᱨᱤᱠᱮᱴ ᱵᱷᱚᱞᱤᱵᱚᱞ ᱛᱮᱫᱜᱮ ᱢᱮᱱᱟᱜᱼᱟ ᱵᱟᱝᱠᱷᱟᱱ ᱚᱱᱟ ᱪᱷᱚᱴᱳ ᱠᱷᱟᱴᱚ ᱟᱭᱢᱟ ᱚᱱᱟ ᱠᱷᱚ ᱠᱷᱳ ᱠᱚ ᱚᱱᱟ ᱠᱚᱦᱚᱸᱞᱮ ᱠᱷᱮᱞ ᱵᱟᱲᱟᱜ ᱠᱟᱱ ᱛᱟᱦᱮᱸᱫ ᱜᱮᱭᱟ ᱮᱱᱮᱡ ᱥᱮᱨᱮᱧ ᱵᱚᱞᱛᱮ ᱟᱞᱮ ᱠᱷᱮᱞᱳᱜ ᱨᱮᱫᱚ ᱟᱞᱮ ᱮᱠᱮᱵᱟᱨᱮ ᱯᱷᱩᱴᱵᱚᱞ ᱜᱮᱞᱮ ᱠᱩᱥᱤᱭᱟᱜᱼᱟ ᱜᱚᱢᱠᱮ ᱡᱚᱛᱚ ᱠᱷᱚᱱᱟᱜ ᱵᱟᱹᱲᱛᱤ ᱫᱚ ᱧᱮᱞ ᱵᱮᱱ ᱚᱱᱠᱟ ᱫᱚ ᱱᱚᱰᱮ ᱯᱩᱨᱩᱞᱤᱭᱟᱹ ᱠᱷᱚᱱᱟᱜ ᱦᱚᱸ ᱠᱤᱪᱷᱩ ᱵᱮᱥ ᱵᱮᱥ ᱠᱚᱲᱟ ᱢᱮᱱᱟᱜ ᱠᱚᱜᱮᱭᱟ ᱡᱟᱦᱟᱸ ᱫᱚ ᱯᱷᱩᱴᱵᱚᱞ ᱪᱮᱛᱟᱱ ᱨᱮ ᱟᱹᱰᱤ ᱨᱟᱜᱟᱫ ᱢᱮᱱᱟᱜ ᱛᱟᱠᱚᱣᱟ ᱫᱟᱲᱮ ᱦᱚᱸᱠᱚ ᱫᱟᱲᱮ ᱵᱟᱲᱟ ᱦᱟᱫ ᱜᱮᱭᱟ ᱛᱚ ᱱᱚᱰᱮ ᱪᱮᱫ ᱞᱤᱧ ᱞᱟᱹᱭᱟᱵᱮᱱᱟ ᱱᱚᱸᱰᱮ ᱠᱤᱪᱷᱩ ᱠᱳᱪ ᱨᱮᱱᱟᱜ ᱚᱵᱷᱟᱵᱛᱮ ᱱᱚᱰᱮᱨᱮᱢ ᱯᱞᱮᱭᱟᱨ ᱠᱚ ᱮᱴᱟᱜ ᱥᱮᱱ ᱫᱚ ᱵᱟᱝᱠᱚ ᱥᱮᱱ ᱫᱟᱲᱮᱭᱟᱜ ᱠᱟᱱᱟ ᱱᱚᱰᱮ ᱨᱮᱱ ᱯᱞᱮᱭᱟᱨ ᱫᱚ ᱥᱮᱭ ᱯᱩᱨᱩᱞᱤᱭᱟᱹ ᱢᱚᱫᱽᱫᱷᱮ ᱨᱮᱜᱮ ᱥᱤᱢᱟᱵᱚᱫᱽᱫᱷᱚ ᱢᱮᱱᱟᱜ ᱠᱚᱣᱟ ᱢᱟᱱᱮ ᱚᱱᱠᱟᱱ ᱠᱳᱪ ᱵᱟᱝ ᱡᱮ ᱡᱟᱦᱟᱸᱭ ᱫᱚ ᱱᱩᱠᱩᱣᱟᱜ ᱡᱮ ᱠᱷᱮᱞ ᱧᱮᱞ ᱠᱟᱛᱮ ᱮᱴᱟᱜ ᱫᱟᱹᱢᱤ ᱫᱟᱹᱢᱤ ᱠᱷᱮᱞ ᱨᱮᱭ ᱤᱫᱤ ᱠᱚᱣᱟ ᱢᱮᱱᱛᱮ ᱦᱮᱸ ᱟᱞᱤᱧ ᱦᱚᱸᱞᱤᱧ ᱠᱷᱮᱞ ᱵᱟᱲᱟᱜ ᱜᱮᱭᱟ ᱦᱮᱸ ᱦᱮᱸ ᱟᱞᱤᱧᱟᱜ ᱱᱤᱡᱮᱥᱥᱚ ᱢᱤᱫᱴᱟᱱ ᱴᱤᱢ ᱢᱮᱱᱟᱜᱼᱟ ᱟᱞᱤᱧ ᱡᱟᱦᱟᱸᱞᱤᱧ ᱯᱚᱨᱤᱪᱟᱞᱚᱱᱟᱭᱟ ᱚᱱᱟ ᱴᱤᱢ ᱦᱚᱸ ᱢᱤᱫᱴᱟᱝ ᱴᱤᱢ ᱞᱤ ᱵᱮᱱᱟᱣ ᱟᱠᱟᱫ ᱜᱮᱭᱟ ᱟᱞᱤᱧ ᱦᱚᱸ ᱡᱟᱦᱟᱸᱛᱤᱱᱟᱹᱜ ᱞᱤᱧ ᱫᱟᱲᱮᱭᱟᱜ ᱠᱟᱱᱟ ᱤᱱᱟᱹᱜ ᱟᱞᱤᱧᱟᱜ ᱤᱪᱪᱷᱟᱹ ᱢᱚᱛᱚ ᱛᱮᱜᱮ ᱚᱱᱟ ᱴᱤᱢ ᱦᱚᱸᱞᱤᱧ ᱯᱚᱨᱤᱪᱟᱞᱚᱱᱟᱭᱮᱫᱟ ᱦᱮᱸ ᱢᱚᱴᱟᱢᱩᱴᱤ ᱟᱞᱤᱧ ᱡᱟᱦᱟᱸᱛᱤᱱᱟᱹᱜ ᱞᱤᱧ ᱫᱟᱲᱮᱭᱟᱜᱼᱟ ᱚᱱᱟ ᱫᱚ ᱥᱟᱱᱟᱢ ᱥᱤᱠᱠᱷᱟ ᱜᱮᱞᱤᱧ ᱮᱢᱟᱣᱟᱠᱚ ᱠᱟᱱᱟ ᱮᱨᱯᱚᱨ ᱵᱟᱠᱤ ᱠᱷᱮᱞ ᱨᱮ ᱦᱟᱨ ᱡᱤᱛ ᱫᱚ ᱢᱮᱱᱟᱜ ᱜᱮᱭᱟ ᱵᱟᱲᱟᱭ ᱜᱮᱭᱟ ᱵᱮᱱ ᱦᱮᱸ ᱦᱮᱸ ᱛᱮᱢᱚᱱ ᱞᱟᱹᱴᱩ ᱞᱟᱹᱴᱩ ᱠᱷᱮᱞ ᱫᱚ ᱵᱟᱝ ᱦᱩᱭᱩᱜᱼᱟ ᱜᱚᱢᱠᱮ ᱠᱟᱨᱚᱱ ᱟᱞᱤᱧᱟᱜ ᱦᱚᱸ ᱩᱱᱟᱹᱜ ᱯᱚᱭᱥᱟ ᱯᱟᱛᱤ ᱨᱮᱱᱟᱜ ᱴᱷᱤᱠ ᱵᱟᱝ ᱚᱱᱟᱛᱮ ᱛᱤᱱᱟᱹᱜ ᱤᱧ ᱞᱟᱹᱭᱟᱵᱮᱱᱟ ᱳᱭ ᱫᱚᱥ ᱦᱟᱡᱟᱨ ᱠᱷᱚᱱ ᱞᱟᱛᱟᱨ ᱡᱟᱦᱟᱸ ᱠᱷᱮᱞ ᱛᱟᱦᱮᱸᱱᱟ ᱚᱱᱟ ᱠᱚ ᱠᱷᱮᱞ ᱜᱮᱞᱤᱧ ᱮᱱᱴᱨᱤ ᱵᱟᱲᱟ ᱟᱠᱟᱫᱟ ᱚᱱᱟ ᱠᱷᱚᱱᱟᱜ ᱪᱮᱛᱟᱱ ᱥᱮᱱᱟᱜ ᱫᱚ ᱵᱟᱞᱤᱧ ᱮᱱᱴᱨᱤ ᱵᱟᱲᱟ ᱟᱠᱟᱫᱟ ᱟᱞᱤᱧ ᱱᱚᱣᱟ ᱟᱹᱛᱩ ᱴᱚᱞᱟ ᱥᱩᱨ ᱠᱚᱨᱮᱱᱜᱮ ᱢᱮᱱᱟᱜ ᱠᱚᱣᱟ ᱟᱞᱤᱧ ᱢᱤᱫᱴᱟᱱ ᱠᱮᱢᱯᱞᱤᱧ ᱵᱟᱹᱭᱥᱟᱹᱣ ᱟᱠᱟᱫᱟ ᱚᱱᱟ ᱠᱮᱢᱯ ᱨᱮᱜᱮ ᱡᱟᱦᱟᱸᱛᱤᱱᱟᱹᱜ ᱠᱚᱲᱟ ᱠᱚ ᱱᱤᱡᱮᱨᱟᱜ ᱤᱪᱪᱷᱟᱹ ᱛᱮᱠᱚ ᱦᱤᱡᱩᱜᱼᱟ ᱥᱮᱛᱟᱜ ᱡᱟᱦᱟᱸᱞᱤᱧ ᱴᱨᱮᱱᱤᱝ ᱠᱚᱣᱟ ᱚᱸᱰᱮ ᱟᱞᱤᱧ ᱦᱚᱸᱞᱤᱧ ᱠᱷᱮᱞᱳᱜ ᱜᱮᱭᱟ ᱟᱨ ᱠᱤᱪᱷᱩ ᱠᱤᱪᱷᱩ ᱴᱨᱮᱱᱤᱝ ᱦᱚᱸᱞᱤᱧ ᱴᱨᱮᱱᱤᱝ ᱠᱚᱣᱟ ᱦᱮᱸ ᱩᱱᱠᱩ ᱜᱮ ᱡᱟᱦᱟᱸᱛᱤᱱᱟᱹᱜ ᱞᱤᱧ ᱢᱚᱱᱮᱭᱟ ᱡᱟᱱᱤᱡ ᱵᱷᱟᱞᱤᱭ ᱠᱷᱮᱞ ᱫᱟᱲᱮᱭᱟᱜᱼᱟ ᱚᱱᱨᱠᱟᱱ ᱠᱚᱜᱮ ᱟᱞᱤᱧ ᱞᱤᱧ ᱠᱷᱮᱞ ᱠᱚᱣᱟ ᱦᱩᱸ ᱦᱮᱸ ᱦᱮᱸ ᱚᱱᱠᱟᱱ ᱠᱚᱜᱮᱞᱤᱧ ᱵᱟᱪᱷᱟᱣ ᱤᱫᱤᱭᱮᱫ ᱠᱚᱣᱟ ᱛᱟᱪᱷᱟᱲᱟ ᱟᱞᱤᱧ ᱛᱚ ᱢᱮᱱᱟᱜ ᱞᱤᱧ ᱜᱮᱭᱟ ᱟᱨ ᱡᱩᱫᱤ ᱵᱮᱥ ᱵᱮᱥ ᱠᱚ ᱠᱷᱟᱱ ᱫᱚ ᱟᱞᱤᱧ ᱫᱚᱞᱤᱧ ᱫᱩᱲᱩᱵ ᱮᱱᱜᱮ ᱩᱱᱠᱩ ᱜᱮᱞᱤᱧ ᱠᱷᱮᱞ ᱠᱮᱫ ᱠᱚᱜᱮ ᱦᱮᱸ ᱦᱮᱸ ᱦᱮᱸ ᱚᱵᱵᱳᱥᱳᱭ ᱟᱵᱮᱱ ᱡᱩᱫᱤᱵᱮᱱ ᱢᱮᱱᱟ ᱛᱚ ᱟᱞᱤᱧ ᱯᱩᱨᱟᱹ ᱴᱤᱢ ᱛᱮᱫ ᱜᱮᱞᱤᱧ ᱤᱫᱤ ᱠᱚᱣᱟ ᱦᱮᱸ ᱚᱮᱠᱫᱚᱢ ᱠᱚᱲᱟ ᱠᱚᱫᱚ ᱠᱷᱮᱞ ᱞᱟᱹᱜᱤᱫ ᱫᱚ ᱮᱱᱤᱴᱟᱭᱤᱢ ᱨᱮᱰᱤ ᱜᱮᱠᱚ ᱛᱟᱦᱮᱱ ᱛᱟᱞᱤᱧᱟ